ᱠᱚᱞᱯᱚᱱᱟ ᱪᱟᱣᱞᱟ ᱥᱩᱱᱤᱛᱟ ᱨᱟᱠᱮᱥ ᱱᱩᱠᱩ ᱜᱮ ᱱᱚᱣᱟ ᱵᱷᱟᱨᱚᱛ ᱫᱤᱥᱚᱢ ᱨᱮᱱ ᱵᱳᱭᱜᱟᱱ ᱠᱟᱱᱟ ᱠᱚ ᱱᱩᱠᱩ ᱜᱮ ᱪᱟᱸᱫᱚ ᱤᱯᱤᱞ ᱴᱷᱮᱡ ᱠᱚ ᱪᱟᱞᱟᱣᱱᱟ ᱛᱤᱭᱟᱹᱜ ᱞᱮᱫᱟ ᱥᱮᱠᱚ ᱵᱟᱠᱚ ᱛᱤᱭᱟᱹᱜ ᱞᱮᱫᱟ ᱟᱫᱱᱟᱠᱚ ᱥᱮᱠᱚ ᱚᱠᱟᱭᱱᱟᱠᱚ ᱵᱟᱝᱠᱚ ᱵᱩᱡᱷᱟᱹᱣ ᱞᱮᱱᱟ ᱟᱨ ᱱᱩᱠᱩ ᱜᱮ ᱵᱷᱟᱨᱚᱛ ᱫᱤᱥᱚᱢ ᱨᱮᱱ ᱫᱚᱠᱚ ᱪᱤᱱᱦᱟᱹᱣ ᱠᱚᱣᱟ